ᱵᱟᱸᱠᱩᱲᱟ ᱦᱚᱱᱚᱛ ᱨᱮ ᱦᱚᱲ ᱠᱚᱣᱟᱜ ᱠᱤᱪᱷᱩ ᱥᱟᱫᱷᱟᱨᱚᱱ ᱡᱤᱵᱤᱠᱟ ᱦᱩᱭᱩᱜ ᱠᱟᱱᱟ ᱪᱟᱥ ᱵᱟᱥ ᱵᱮᱵᱥᱟ ᱵᱟᱹᱱᱤᱡᱽᱡᱚ ᱟᱨ ᱪᱟᱹᱠᱨᱤ ᱪᱟᱥ ᱵᱟᱥ ᱵᱟᱠᱷᱨᱟ ᱛᱮᱫᱚ ᱦᱩᱭᱩᱜ ᱠᱟᱱᱟ ᱦᱳᱲᱳ ᱪᱟᱥ ᱛᱩᱲᱤ ᱪᱟᱥ ᱜᱩᱦᱩᱢ ᱪᱟᱥ ᱟᱨᱚ ᱟᱭᱢᱟ ᱠᱤᱪᱷᱩ ᱢᱮᱱᱟᱜ ᱛᱟᱵᱚᱱᱟ ᱡᱟᱦᱟᱸ ᱫᱚ ᱥᱚᱥᱟ ᱪᱟᱥ ᱛᱩᱨᱢᱩᱡ ᱪᱟᱥ ᱡᱷᱤᱸᱜᱟᱹ ᱪᱟᱥ ᱥᱚᱵᱽᱡᱤ ᱪᱟᱥ ᱱᱚᱣᱟ ᱠᱚᱦᱚᱸ ᱢᱮᱱᱟᱜ ᱛᱟᱵᱚᱱᱟ ᱱᱚᱝᱠᱟ ᱠᱟᱛᱮᱜ ᱴᱟᱠᱟ ᱯᱚᱭᱥᱟ ᱵᱚᱱ ᱟᱨᱡᱟᱣᱟ ᱟᱨ ᱟᱵᱚᱣᱟᱜ ᱠᱮᱨᱤᱭᱟᱨ ᱥᱮ ᱥᱚᱝᱥᱟᱨ ᱵᱚᱱ ᱴᱷᱤᱠ ᱵᱚᱱ ᱫᱚᱦᱚᱭ ᱛᱟᱵᱚᱱᱟ ᱟᱨ ᱵᱚᱱ ᱪᱟᱞᱟᱣ ᱛᱟᱵᱚᱱᱟ ᱟᱨ ᱵᱮᱯᱥᱟ ᱵᱟᱹᱱᱤᱡᱚ ᱠᱟᱛᱮᱜ ᱦᱚᱸ ᱡᱟᱦᱟᱸ ᱫᱚ ᱪᱟᱥ ᱟᱵᱟᱫᱽ ᱠᱟᱛᱮᱜ ᱡᱟᱦᱟᱱᱟᱜ ᱫᱚ ᱡᱷᱤᱸᱜᱟᱹ ᱠᱮᱨᱚᱞᱟ ᱯᱚᱴᱚᱞ ᱵᱷᱮᱱᱰᱤ ᱟᱨᱚ ᱟᱭᱢᱟ ᱠᱤᱪᱷᱩ ᱢᱮᱱᱟᱜ ᱛᱟᱵᱚᱱᱟ ᱥᱚᱵᱽᱡᱤ ᱠᱚ ᱥᱮ ᱟᱱᱟᱡᱽ ᱠᱚ ᱱᱚᱣᱟ ᱠᱚ ᱵᱮᱯᱥᱟ ᱵᱟᱹᱱᱤᱡᱚ ᱠᱟᱛᱮᱜ ᱥᱮ ᱟᱨᱚ ᱞᱩᱜᱽᱲᱤ ᱠᱚ ᱫᱷᱩᱛᱤ ᱠᱚ ᱡᱩᱛᱟᱹ ᱠᱚ ᱪᱷᱟᱛᱟ ᱠᱚ ᱱᱚᱣᱟ ᱦᱚᱸ ᱵᱮᱵᱽᱥᱟ ᱠᱟᱛᱮᱜ ᱟᱹᱰᱤ ᱦᱚᱲ ᱟᱹᱰᱤ ᱜᱟᱱ ᱴᱟᱠᱟ ᱯᱩᱭᱥᱟᱹ ᱵᱚᱱ ᱨᱚᱡᱽᱜᱟᱨ ᱮᱫ ᱛᱮ ᱱᱤᱡᱮᱨᱟᱜ ᱥᱚᱝᱥᱟᱨ ᱵᱚᱱ ᱪᱟᱞᱟᱣ ᱮᱫ ᱛᱟᱵᱚᱱᱟ ᱱᱚᱝᱠᱟ ᱜᱮ ᱛᱮᱥᱟᱨ ᱨᱮᱫᱚ ᱦᱩᱭᱩᱜ ᱠᱟᱱᱟ ᱪᱟᱹᱠᱨᱤ ᱦᱚᱲ ᱠᱚ ᱪᱟᱹᱠᱨᱤ ᱦᱚᱲ ᱠᱚᱢᱟ ᱩᱱᱠᱩ ᱢᱟ ᱥᱚᱨᱠᱟᱨᱤ ᱪᱟᱹᱠᱨᱤ ᱢᱟᱥ ᱨᱮ ᱴᱟᱠᱟ ᱠᱚ ᱧᱟᱢᱟ ᱱᱩᱠᱩᱣᱟᱜ ᱥᱟᱝᱥᱟᱨ ᱪᱟᱞᱟᱣ ᱨᱮ ᱠᱚᱱᱚ ᱟᱱᱟᱴ ᱜᱮ ᱵᱟᱹᱱᱩᱜᱼᱟ ᱛᱚᱵᱮ ᱡᱚᱛᱚ ᱦᱚᱲ ᱜᱮ ᱞᱟᱹᱠᱛᱤᱜ ᱠᱟᱱᱟ ᱡᱟᱦᱟᱸᱭ ᱡᱟᱦᱟᱸ ᱞᱮᱠᱟ ᱠᱟᱛᱮᱜ ᱱᱤᱡᱮᱨᱟᱜ ᱥᱚᱝᱥᱟᱨ ᱴᱷᱤᱠ ᱴᱷᱟᱠ ᱵᱚᱱ ᱪᱟᱞᱟᱣ ᱢᱟ ᱱᱚᱣᱟ ᱜᱮ